ᱟᱛᱩ ᱥᱟᱶᱛᱮ ᱥᱟᱱᱛᱟᱞᱤ ᱯᱟᱹᱨᱥᱤ ᱩᱛᱱᱟᱹᱣᱚᱜ ᱠᱟᱱᱟ ᱟᱨ ᱟᱭᱢᱟ ᱞᱮᱠᱟ ᱵᱚᱫᱚᱞ ᱧᱮᱞ ᱧᱟᱢᱚᱜ ᱠᱟᱱᱟ ᱱᱚᱣᱟ ᱥᱟᱱᱛᱷᱟᱞᱤ ᱯᱟᱹᱨᱥᱤ ᱫᱚ ᱥᱚᱝᱵᱤᱫᱷᱟᱱ ᱨᱮᱭᱟᱜ ᱥᱤᱠᱽᱠᱨᱤᱛᱤ ᱯᱟᱹᱨᱥᱤ ᱠᱟᱱᱟ ᱱᱤᱛᱳᱜ ᱫᱚ ᱱᱚᱜᱼᱚᱭ ᱟᱳᱛᱼᱟᱛᱳ ᱚᱞ ᱤᱛᱩᱱ ᱟᱥᱲᱟ ᱪᱟᱞᱟᱜ ᱠᱟᱱᱟ ᱟᱨ ᱥᱠᱩᱞ ᱠᱚᱞᱮᱡᱽ ᱠᱚᱨᱮᱦᱚᱸ ᱥᱟᱱᱛᱟᱞᱤ ᱯᱟᱹᱨᱥᱤᱛᱮ ᱯᱟᱲᱦᱟᱣ ᱦᱩᱭᱩᱜ ᱠᱟᱱᱟ ᱟᱨ ᱱᱤᱛᱳᱜ ᱫᱚ ᱦᱟᱴ ᱵᱟᱡᱟᱨ ᱠᱳᱴ ᱠᱟᱪᱷᱟᱹᱨᱤ ᱨᱮᱹᱞᱚᱭᱮ ᱥᱴᱮᱥᱚᱱ ᱜᱚᱴᱟᱜᱮ ᱥᱟᱱᱛᱟᱞᱤ ᱯᱟᱹᱨᱥᱤᱛᱮ ᱚᱞ ᱛᱟᱦᱮᱱ ᱠᱟᱱᱟ ᱟᱨ ᱵᱷᱟᱨᱚᱛ ᱥᱚᱨᱠᱟᱨᱦᱚᱸ ᱱᱤᱛᱳᱜ ᱥᱟᱱᱛᱟᱞᱤ ᱯᱟᱹᱨᱥᱤ ᱞᱟᱦᱟ ᱛᱟᱵᱚᱱᱮ ᱧᱮᱞ ᱤᱫᱤᱭᱮᱫᱟ ᱟᱨ ᱥᱟᱱᱛᱟᱞᱤ ᱯᱟᱹᱨᱥᱤ ᱞᱟᱦᱟ ᱞᱟᱹᱜᱤᱫᱼᱛᱮ ᱜᱚᱲᱚ ᱟᱵᱚᱱ ᱠᱟᱱᱟᱭ ᱥᱟᱱᱛᱟᱞᱤ ᱯᱟᱹᱨᱥᱤ ᱫᱚ ᱟᱵᱚ ᱥᱟᱱᱛᱟᱞ ᱦᱚᱯᱚᱱ ᱠᱚ ᱞᱟᱹᱜᱤᱫ ᱫᱚ ᱟᱹᱰᱤ ᱱᱟᱯᱟᱭ ᱢᱚᱡᱽ ᱯᱟᱹᱨᱥᱤ ᱠᱟᱱᱛᱟᱵᱚᱱ ᱟᱵᱚᱣᱟᱜ ᱯᱟᱹᱨᱥᱤ ᱫᱚ ᱟᱵᱚᱫᱚ ᱟᱹᱰᱤ ᱱᱟᱯᱟᱭ ᱛᱮᱵᱚᱱ ᱪᱮᱫ ᱫᱟᱲᱮᱭᱟᱜᱼᱟ ᱡᱟᱦᱟᱸ ᱡᱮ ᱫᱤᱠᱩᱛᱮᱫᱚ ᱵᱟᱵᱚᱱ ᱮᱢ ᱫᱟᱲᱮᱭᱟᱜᱼᱟ ᱩᱱᱟᱹᱜ ᱥᱟᱱᱛᱟᱲᱤ ᱯᱟᱹᱨᱥᱤᱨᱮ ᱪᱮᱫ ᱠᱟᱛᱮᱫ ᱟᱵᱚ ᱟᱵᱚᱣᱟᱜ ᱡᱚᱛᱚᱣᱟᱜᱵᱚᱱ ᱫᱟᱲᱮᱭᱟᱜᱼᱟ ᱥᱟᱱᱛᱟᱲᱤ ᱯᱟᱹᱨᱥᱤᱨᱮ ᱟᱹᱰᱤ ᱵᱚᱫᱚᱞ ᱧᱮᱞᱚᱜ ᱠᱟᱱᱟ ᱱᱤᱛᱳᱜ ᱫᱚ ᱥᱟᱱᱛᱟᱲᱤ ᱯᱟᱹᱨᱥᱤᱨᱮ ᱡᱚᱛᱚ ᱟᱛᱳᱼᱟᱛᱳ ᱜᱤᱫᱟᱹᱨᱼᱯᱤᱫᱟᱹᱨ ᱡᱚᱛᱚᱜᱮᱠᱚ ᱪᱮᱫᱚᱜ ᱠᱟᱱᱟ ᱟᱨ ᱵᱚᱫᱚᱞᱵᱚᱱ ᱧᱮᱞ ᱧᱟᱢᱮᱫᱟ